ᱦᱮᱸ ᱢᱳᱵᱟᱭᱤᱞ ᱫᱳᱠᱟᱱ ᱨᱮ ᱥᱟᱵ ᱟᱠᱟᱱᱟ ᱥᱮ ᱵᱟᱝᱟ ᱦᱮᱸ ᱟᱪᱪᱷᱟ ᱟᱹᱞᱤᱧ ᱢᱤᱫᱴᱤᱡ ᱢᱳᱵᱟᱭᱤᱞ ᱞᱤᱧ ᱦᱟᱛᱟᱣᱟ ᱳᱯᱳ ᱨᱮᱭᱟᱜ

ᱳᱯᱳ ᱨᱮᱭᱟᱜ ᱯᱟᱨᱴ ᱠᱟᱹᱴᱤᱡ ᱫᱚᱨᱠᱟᱨᱚᱜ ᱠᱟᱱ ᱛᱟᱦᱮᱱ ᱦᱳᱭ ᱟᱫᱚ ᱟᱨ ᱢᱤᱫᱴᱟᱝ ᱞᱤᱧ ᱦᱟᱛᱟᱣᱟ ᱚᱱᱟ ᱜᱮᱞᱤᱧ ᱦᱳᱭ ᱟᱨ ᱪᱮᱫ ᱞᱮᱠᱟ ᱫᱟᱢ ᱟᱨ ᱪᱮᱫ ᱞᱮᱞᱟ ᱯᱟᱨᱥᱴ ᱠᱚᱠᱚ ᱧᱟᱢᱚᱜᱼᱟ ᱥᱮ ᱵᱟᱝᱟ

ᱦᱮᱸ ᱚᱱᱟ ᱠᱚ ᱢᱮᱱᱟᱜᱼᱟ ᱥᱮ ᱵᱟᱝᱟ ᱳᱯᱳ ᱠᱚ ᱱᱳᱠᱤᱭᱟ ᱠᱚ ᱵᱷᱤᱵᱳ ᱠᱚ

ᱦᱳᱭ ᱛᱚ ᱫᱟᱢ ᱠᱚᱜᱮ ᱪᱮᱫ ᱞᱮᱠᱟ ᱯᱟᱲᱟᱜᱼᱟ ᱠᱟᱱᱟ ᱦᱳᱭ ᱛᱚ ᱛᱤᱱᱟᱹᱜ ᱫᱟᱢᱚᱜᱼᱟ ᱚᱱᱟ ᱢᱳᱵᱟᱭᱤᱞ ᱠᱚ ᱢᱤᱫᱴᱤᱡ ᱵᱟᱨᱭᱟ ᱞᱟᱹᱭ ᱵᱤᱱ ᱥᱮ

ᱠᱷᱟᱨᱟᱯ ᱞᱮᱱᱠᱷᱟᱱ ᱯᱟᱨᱴ ᱠᱚ ᱧᱟᱢᱚᱜᱼᱟ ᱥᱮ ᱵᱟᱝ ᱦᱳᱭ ᱛᱚ

ᱪᱮᱫ ᱪᱮᱫ ᱢᱳᱵᱟᱭᱤᱞ ᱪᱮᱫ ᱞᱮᱠᱟ ᱫᱟᱢ ᱢᱮᱱᱟᱜᱼᱟ ᱚᱱᱟ ᱠᱚᱜᱮ ᱞᱤᱧ ᱞᱟᱹᱭ ᱟᱹᱵᱤᱱ ᱠᱟᱱᱟ ᱦᱳᱭ ᱪᱟᱞᱟᱜ ᱠᱟᱱᱟᱞᱤᱧ ᱢᱟ ᱦᱟᱜ ᱦᱮᱸ ᱥᱮᱴᱮᱨᱚᱜ